ᱢᱮᱱᱠᱷᱟᱱ ᱟᱞᱮ ᱫᱚ ᱡᱮ ᱟᱲᱟᱜ ᱟᱲᱟᱜ ᱥᱟᱠᱟᱢ ᱢᱮᱱᱠᱷᱟᱱ ᱟᱲᱟᱜ ᱥᱟᱠᱟᱢ ᱫᱚ ᱪᱮᱫ ᱥᱟᱹᱨᱩ ᱟᱲᱟᱜ ᱥᱟᱹᱨᱩ ᱟᱲᱟᱜ ᱫᱚ ᱟᱹᱜᱩᱭᱟᱞᱮ ᱥᱟᱹᱨᱩ ᱟᱲᱟᱜ ᱫᱚ ᱟᱹᱜᱩ ᱠᱟᱛᱮᱫ ᱜᱮᱫ ᱟᱞᱮ ᱜᱮᱫ ᱠᱟᱛᱮᱫ ᱩᱨ ᱠᱮᱫᱟᱞᱮ ᱩᱨ ᱠᱟᱛᱮᱫ ᱞᱮ ᱜᱮᱫᱼᱟ ᱜᱮᱫ ᱠᱟᱛᱮᱫ ᱵᱟᱯᱷᱟᱣ ᱟᱞᱮ ᱵᱟᱯᱷᱟᱣ ᱢᱟᱱᱮ ᱫᱟᱜ ᱨᱮᱞᱮ ᱵᱟᱯᱷᱟᱣᱟ ᱵᱟᱯᱷᱟᱣ ᱤᱥᱤᱱ ᱠᱮᱫᱟᱞᱮ ᱛᱟᱨᱯᱚᱨᱮ ᱢᱟᱹᱨᱤᱪ ᱢᱚᱥᱞᱟ ᱜᱮᱫ ᱠᱟᱛᱮᱫ ᱞᱮ ᱪᱷᱟᱸᱠᱟᱣᱟ ᱥᱩᱱᱩᱢ ᱠᱚ ᱫᱩ ᱠᱟᱛᱮᱫ ᱚᱱᱟ ᱨᱮᱫᱚ ᱵᱟᱞᱮ ᱟᱲᱟᱜ ᱥᱟᱹᱨᱩ ᱟᱲᱟᱜ ᱨᱮᱫᱚ ᱢᱟᱹᱨᱤᱪ ᱞᱮ ᱢᱟᱹᱨᱤᱪ ᱞᱮ ᱜᱮᱫᱟ ᱢᱟᱹᱨᱤᱪ ᱯᱮᱸᱭᱟᱡᱽ ᱟᱨ ᱨᱟᱥᱩᱱ ᱞᱮ ᱜᱮᱫᱼᱟ ᱟᱨ ᱥᱩᱱᱩᱢ ᱟᱨ ᱚᱱᱟᱨᱮ ᱥᱟᱹᱨᱩ ᱵᱟᱯᱷᱟᱣ ᱠᱟᱛᱮᱫ ᱞᱮ ᱫᱚᱦᱚᱭᱟ ᱟᱨ ᱚᱱᱟ ᱩᱰᱩᱠ ᱠᱟᱛᱮᱫ ᱢᱤᱫᱴᱮᱱ ᱛᱷᱟᱹᱨᱤ ᱨᱮ ᱩᱰᱩᱠ ᱠᱟᱛᱮᱫ ᱚᱱᱟᱞᱮ ᱫᱚᱦᱚᱭᱟ ᱟᱨ ᱛᱟᱨᱯᱚᱨᱮ ᱥᱩᱱᱩᱢᱞᱮ ᱫᱩᱞᱟ ᱯᱮᱸᱭᱟᱡᱽ ᱠᱚ ᱢᱟᱹᱨᱤᱪ ᱠᱚ ᱚᱱᱟᱞᱮ ᱵᱷᱚᱨᱟᱣᱟ ᱥᱩᱱᱩᱢ ᱨᱮ ᱛᱟᱨᱯᱚᱨᱮ ᱥᱟᱹᱨᱩ ᱞᱮ ᱵᱷᱚᱨᱟᱣᱟ ᱥᱟᱹᱨᱩ ᱟᱲᱟᱜ ᱥᱟᱹᱨᱩ ᱚᱱᱟ ᱞᱮ ᱴᱷᱤᱠ ᱠᱟᱛᱮᱫ ᱞᱮ ᱫᱚᱦᱚ ᱟᱠᱟᱫᱟᱹᱧ ᱞᱮ ᱴᱷᱤᱠ ᱠᱟᱛᱮᱫ ᱤᱧ ᱫᱚᱦᱚ ᱟᱠᱟᱫᱟᱹᱧ ᱛᱟᱨᱯᱚᱨᱮ ᱚᱱᱟᱧ ᱵᱷᱚᱨᱟᱣᱟ ᱟᱨ ᱵᱷᱚᱨᱟᱣ ᱠᱟᱛᱮᱫ ᱤᱧ ᱜᱷᱟᱱᱴᱟᱭᱟ ᱜᱷᱟᱱᱴᱭᱟ ᱜᱷᱟᱱᱴᱟ ᱤᱥᱤᱱᱟᱹᱧ ᱟᱹᱧ ᱛᱟᱨᱯᱚᱨᱮ ᱚᱱᱟᱞᱮ ᱡᱚᱢᱟ ᱢᱮᱱᱠᱷᱟᱱ ᱥᱟᱹᱨᱩ ᱟᱲᱟᱜ ᱚᱱᱠᱟᱱ ᱩᱛᱩ ᱫᱚ ᱟᱹᱰᱤ ᱥᱤᱵᱤᱞᱟ ᱟᱨ ᱥᱟᱹᱨᱩ ᱟᱲᱟᱜ ᱩᱛᱩ ᱡᱩᱫᱤ ᱟᱢᱮᱢ ᱡᱚᱢ ᱞᱮᱠᱷᱟᱱ ᱢᱮᱱᱠᱷᱟᱱ ᱴᱟᱺᱰᱤ ᱛᱮᱫ ᱮᱢᱟᱱ ᱚᱱᱟ ᱠᱚᱫᱚ ᱢᱚᱡᱚᱜᱼᱟ ᱟᱨ ᱨᱚᱠᱚᱡ ᱨᱚᱠᱚᱡ ᱫᱚ ᱚᱣᱟᱨ ᱟᱹᱜᱩ ᱠᱚᱣᱟᱞᱮ ᱨᱚᱠᱚᱡ ᱚᱣᱟᱨ ᱟᱹᱜᱩ ᱠᱟᱛᱮᱫ ᱢᱤᱫ ᱧᱤᱫᱟᱹᱞᱮ ᱪᱟᱰᱚ ᱠᱟᱠᱚᱣᱟ ᱢᱤᱫ ᱧᱤᱫᱟᱹᱧ ᱪᱟᱰᱚ ᱠᱟᱠᱚᱣᱟ ᱢᱤᱫ ᱧᱤᱫᱟᱹ ᱪᱟᱰᱳ ᱠᱟᱛᱮᱫ ᱩᱱᱠᱩ ᱫᱚᱥᱟᱨ ᱦᱤᱞᱳᱜ ᱚᱱᱟ ᱦᱟᱥᱟ ᱠᱚ ᱩᱞᱟᱹᱭᱟ ᱟᱨ ᱩᱞᱟᱹ ᱠᱟᱛᱮᱫ ᱩᱱᱠᱩ ᱨᱚᱠᱚᱡ ᱩᱞᱟᱹ ᱠᱟᱛᱮᱫ ᱠᱩᱲᱪᱟᱹ ᱥᱚᱸᱜᱮ ᱞᱮ ᱩᱛᱩ ᱠᱚᱣᱟ ᱥᱟᱢᱟᱜ ᱥᱩᱡ ᱠᱚᱣᱟᱞᱮ ᱵᱟᱠᱴᱳᱱ ᱞᱮ ᱪᱷᱟᱰᱟᱣ ᱛᱟᱠᱚᱣᱟ ᱯᱨᱚᱛᱷᱚᱢ ᱨᱮᱫᱚ ᱵᱟᱠᱴᱳᱱ ᱪᱷᱟᱰᱟᱣ ᱠᱟᱛᱮᱫ ᱞᱮ ᱥᱟᱢᱟᱜ ᱠᱚᱣᱟ ᱥᱟᱢᱟᱜ ᱠᱟᱛᱮᱫ ᱟᱨᱚ ᱢᱤᱫ ᱧᱤᱫᱟᱹᱞᱮ ᱫᱚᱦᱚ ᱠᱚᱣᱟ ᱢᱤᱫ ᱧᱤᱫᱟᱹ ᱟᱨᱦᱚᱸᱧ ᱫᱚᱦᱚ ᱠᱚᱣᱟᱹᱧ ᱫᱚᱦᱚ ᱠᱟᱛᱮᱫ ᱦᱚᱯᱚᱱᱠᱚ ᱩᱞᱟᱹ ᱩᱰᱩᱠ ᱠᱚᱣᱟ ᱨᱚᱠᱚᱡ ᱨᱮ ᱡᱮᱴᱟ ᱦᱚᱯᱚᱱ ᱠᱚ ᱛᱟᱦᱮᱱᱟ ᱦᱚᱯᱚᱱ ᱠᱚ ᱩᱞᱟᱹ ᱩᱰᱩᱠ ᱠᱚᱣᱟ ᱟᱨ ᱩᱞᱟᱹ ᱩᱰᱩᱠ ᱠᱟᱛᱮᱜ ᱩᱱᱠᱩ ᱫᱚᱥᱟᱨ ᱦᱤᱞᱳᱜ ᱩᱛᱩ ᱠᱚᱣᱟ ᱢᱟᱱᱮ ᱵᱟᱨ ᱧᱤᱫᱟᱹᱧ ᱫᱚᱦᱚᱭᱮᱫ ᱠᱚᱣᱟ ᱢᱤᱫ ᱧᱤᱫᱟᱹ ᱫᱚ ᱜᱳᱴᱟ ᱛᱮ ᱟᱨ ᱢᱤᱫ ᱧᱤᱫᱟᱹ ᱫᱚ ᱥᱟᱢᱟᱜ ᱠᱟᱛᱮᱫ ᱟᱨ ᱩᱱᱠᱩ ᱫᱚᱥᱟᱨ ᱦᱤᱞᱳᱜ ᱤᱧ ᱩᱛᱩ ᱠᱚᱣᱟ ᱩᱛᱩ ᱠᱟᱛᱮᱜ ᱢᱟᱹᱨᱤᱪ ᱢᱚᱥᱞᱟ ᱯᱮᱸᱭᱟᱡᱽ ᱨᱟᱹᱥᱩᱱ ᱡᱚᱛᱚᱣᱟᱜ ᱨᱤᱫ ᱠᱟᱛᱮᱫ ᱤᱧ ᱫᱚᱦᱚ ᱠᱟᱜᱼᱟ ᱟᱨ ᱫᱚᱦᱚ ᱠᱟᱛᱮᱫ ᱥᱩᱱᱩᱢᱤᱧ ᱫᱩᱞᱟ ᱯᱮᱸᱭᱟᱡᱤᱧ ᱠᱷᱟᱫᱤᱞᱭᱟ ᱟᱨ ᱢᱚᱥᱞᱟᱧ ᱠᱷᱟᱫᱽᱞᱮᱭᱟ ᱟᱨ ᱨᱚᱠᱚᱡ ᱤᱧ ᱠᱷᱟᱫᱽᱞᱮ ᱠᱚᱣᱟ ᱨᱚᱠᱚᱡ ᱠᱷᱟᱫᱽᱞᱮ ᱠᱟᱛᱮᱫ ᱦᱩᱭᱮᱱᱟ ᱫᱚᱥ ᱢᱤᱱᱤᱴ ᱜᱟᱱ ᱫᱚᱥ ᱯᱚᱱᱨᱚ ᱢᱤᱱᱤᱴ ᱜᱟᱱ ᱦᱩᱭᱮᱱᱟ ᱨᱩᱱ ᱠᱟᱛᱮᱫ ᱯᱚᱱᱨᱚ ᱢᱤᱱᱤᱴ ᱜᱟᱱ ᱦᱩᱭ ᱠᱟᱛᱮᱫ ᱠᱩᱲᱪᱟᱹᱧ ᱠᱷᱟᱫᱽᱞᱮᱭᱟ ᱠᱩᱲᱪᱟᱹ ᱠᱷᱟᱫᱽᱞᱮ ᱠᱟᱛᱮᱫ ᱟᱨᱚ ᱫᱚᱥ ᱢᱤᱱᱤᱴ ᱜᱟᱱᱤᱧ ᱦᱩᱭ ᱦᱚᱪᱚᱭᱮᱫᱟ ᱠᱩᱲᱪᱟᱹ ᱠᱷᱟᱫᱽᱞᱮ ᱠᱟᱛᱮᱫ ᱯᱚᱴᱚᱢ ᱠᱟᱹᱫᱟᱹᱧ ᱛᱷᱟᱹᱨᱤ ᱛᱮ ᱛᱷᱟᱹᱨᱤ ᱛᱤᱧ ᱯᱚᱴᱚᱢ ᱠᱟᱫᱟ ᱟᱨᱦᱚᱸ ᱫᱚᱥ ᱢᱤᱱᱤᱴ ᱜᱟᱱ ᱦᱩᱭᱮᱱᱟ ᱫᱚᱥ ᱢᱤᱱᱤᱴ ᱜᱟᱱ ᱦᱩᱭ ᱠᱟᱛᱮᱫ ᱟᱨᱚ ᱫᱟᱜ ᱤᱧ ᱫᱩᱞᱟᱜᱼᱟ ᱫᱟᱜ ᱤᱧ ᱫᱩᱞ ᱟᱫᱟ ᱫᱩᱞ ᱠᱟᱛᱮᱫ ᱟᱫᱚ ᱯᱩᱨᱟᱹ ᱜᱷᱟᱱᱴᱟ ᱢᱮᱥᱟᱞ ᱠᱟᱛᱮᱫ ᱟᱫᱚᱧ ᱯᱷᱮᱸᱰ ᱠᱮᱫᱟ ᱯᱷᱮᱸᱰ ᱠᱟᱛᱮᱫ ᱤᱧ ᱫᱟᱠᱟᱧ ᱞᱩ ᱠᱮᱫᱟ ᱫᱟᱠᱟ ᱛᱷᱟᱹᱨᱤ ᱨᱤᱧ ᱞᱩ ᱠᱮᱫᱟ ᱞᱩ ᱠᱟᱛᱮᱫ ᱵᱟᱹᱴᱤ ᱦᱚᱯᱚᱱ ᱨᱮ ᱩᱛᱩᱧ ᱮᱢᱟᱜ ᱠᱚᱣᱟ ᱢᱤᱫ ᱠᱟᱹᱲᱪᱩ ᱠᱟᱛᱮᱫ ᱵᱟᱹᱴᱤ ᱦᱚᱯᱚᱱ ᱨᱮ ᱢᱤᱫ ᱠᱟᱹᱲᱪᱩ ᱠᱟᱛᱮᱫ ᱩᱛᱩᱧ ᱮᱢᱟᱜ ᱠᱚᱣᱟ ᱡᱚᱛᱚ ᱦᱚᱲ ᱢᱮᱱᱠᱷᱟᱱ ᱨᱚᱠᱚᱡ ᱩᱛᱩ ᱟᱹᱰᱤ ᱥᱤᱵᱤᱞ ᱟᱨ ᱨᱚᱠᱚᱡ ᱫᱩᱧ ᱨᱟᱥᱮ ᱧᱚᱜ ᱟᱠᱟᱫ ᱠᱚᱣᱟ ᱟᱨ ᱥᱟᱹᱨᱩ ᱫᱚ ᱞᱮᱴᱚ ᱞᱮᱴᱚ ᱢᱟᱪᱷᱟᱧ ᱩᱛᱩ ᱟᱠᱟᱫᱟ ᱛᱟᱦᱚᱞᱮ ᱱᱚᱣᱟ ᱠᱚ ᱩᱛᱩ ᱟᱹᱰᱤ ᱥᱤᱵᱤᱞ ᱟᱹᱭᱠᱟᱹᱜᱼᱟ ᱨᱚᱠᱚᱡ ᱫᱚ ᱢᱮᱫ ᱯᱚᱠᱠᱷᱮ ᱮᱨ ᱱ ᱠᱟᱱᱟ ᱠᱚ ᱢᱮᱫ ᱢᱚᱡᱽ ᱟᱹᱭᱟᱹᱜᱼᱟ ᱨᱚᱠᱚᱡ ᱩᱛᱩᱢ ᱡᱚᱢ ᱞᱮᱠᱷᱟᱱ ᱫᱚ ᱥᱟᱹᱨᱩ ᱟᱲᱟᱜ ᱩᱛᱩᱢ ᱡᱚᱢ ᱞᱮᱠᱷᱟᱱ ᱞᱟᱡᱽ ᱢᱚᱡᱽ ᱮᱢ ᱟᱹᱭᱠᱟᱹᱣᱟ ᱱᱤᱭᱟᱹ ᱠᱟᱛᱷᱟ ᱢᱮᱱ ᱠᱟᱛᱮᱫ ᱤᱧ ᱢᱩᱪᱟᱹᱫ ᱠᱟᱜ ᱠᱟᱱᱟ ᱡᱩᱫᱤ ᱢᱮᱫ ᱨᱮ ᱡᱩᱫᱤ ᱯᱨᱚᱵᱞᱮᱢ ᱛᱟᱦᱚᱮᱱ ᱠᱷᱟᱱ ᱛᱟᱦᱚᱞᱮ ᱨᱚᱠᱚᱡ ᱩᱛᱩ ᱯᱮ ᱡᱚᱢᱟ ᱥᱟᱢᱟᱜ ᱠᱟᱛᱮᱜᱫ